ᱦᱮᱞᱳ ᱟᱢ ᱜᱟᱹᱰᱤ ᱰᱟᱭᱵᱟᱨᱮᱢ ᱢᱮᱱᱮᱜᱼᱟ ᱡᱟᱦᱟᱸᱭ ᱫᱚ ᱱᱚᱰᱮ ᱠᱚᱱᱰᱤ ᱠᱷᱚᱡᱟᱜ ᱤᱫᱤ ᱞᱮᱫ ᱞᱮᱭᱟ ᱟᱨ ᱤᱧ ᱫᱚ ᱱᱚᱰᱮ ᱠᱚᱱᱰᱤ ᱠᱷᱚᱡᱟᱜ ᱥᱩᱨᱩᱠᱩᱱᱤ ᱢᱩᱨᱢᱩᱧ ᱢᱮᱱᱮᱜᱼᱟ ᱟᱨ ᱟᱞᱮᱭᱟᱜ ᱢᱤᱫᱴᱤᱡ ᱯᱩᱭᱥᱟᱹ ᱯᱟᱨᱥ ᱟᱨ ᱯᱷᱳᱱ ᱚᱠᱟ ᱨᱮᱪᱚᱞᱮ ᱵᱟᱹᱜᱤᱭᱟᱫᱟ ᱟᱫᱚ ᱵᱟᱞᱮ ᱩᱭᱦᱟᱹᱨᱮᱜᱼᱟ ᱟᱫᱚ ᱚᱱᱟ ᱜᱮᱞᱮ ᱢᱮᱱᱮᱜᱟ ᱡᱩᱫᱤ ᱟᱢᱟᱜ ᱜᱟᱹᱰᱤ ᱨᱮ ᱯᱟᱪᱷᱮᱫ ᱞᱮ ᱵᱟᱹᱜᱤᱭᱟᱠᱟᱫ ᱠᱷᱟᱱ ᱚᱱᱟ ᱢᱮᱱ ᱛᱮᱞᱮ ᱯᱷᱳᱱᱟᱫ ᱢᱮᱭᱟ ᱟᱨ ᱡᱩᱫᱤ ᱟᱢᱟᱜ ᱜᱟᱹᱰᱤ ᱨᱮ ᱢᱮᱱᱟᱜ ᱠᱷᱟᱡ ᱫᱚ ᱟᱢ ᱟᱞᱮ ᱵᱟᱰᱟᱭ ᱚᱪᱚ ᱞᱮᱢᱮ ᱞᱚᱜᱚᱱ ᱫᱷᱟᱨᱟ ᱟᱨ ᱵᱟᱠᱷᱟᱱ ᱦᱟᱸᱜ ᱟᱨᱦᱚᱸ ᱡᱟᱦᱟᱸ ᱠᱚᱨᱮ ᱞᱮ ᱥᱮᱱᱟᱠᱟᱱᱟ ᱚᱱᱟ ᱠᱚᱨᱮ ᱟᱨ ᱚᱱᱛᱮ ᱯᱷᱳᱱ ᱠᱟᱛᱮ ᱟᱞᱮ ᱠᱩᱞᱤ ᱠᱚᱣᱟᱞᱮ ᱟᱨ ᱡᱩᱫᱤ ᱟᱢᱟᱜ ᱜᱟᱹᱰᱤ ᱨᱮᱞᱮ ᱵᱟᱹᱜᱤᱭᱟᱠᱟᱫ ᱠᱷᱟᱡ ᱫᱚ ᱞᱚᱜᱚᱱ ᱛᱮ ᱟᱢᱮᱢ ᱵᱟᱰᱟᱭ ᱚᱪᱚ ᱞᱮᱭᱟ ᱪᱮᱫᱟᱜ ᱥᱮ ᱚᱸᱰᱮ ᱯᱩᱭᱥᱟᱹ ᱠᱚ ᱟᱹᱰᱤ ᱡᱟᱹᱥᱛᱤ ᱜᱟᱱ ᱜᱮ ᱢᱮᱱᱟᱜᱼᱟ ᱟᱨ ᱯᱷᱳᱱ ᱠᱚᱨᱮ ᱦᱚᱸ ᱟᱹᱰᱤ ᱜᱟᱱ ᱚᱱᱠᱟᱱᱟᱜ ᱡᱤᱱᱤᱥ ᱠᱚ ᱢᱮᱱᱟᱜᱼᱟ ᱟᱹᱰᱤ ᱦᱚᱲᱟᱜ ᱱᱚᱢᱵᱚᱨ ᱠᱚ ᱢᱮᱱᱟᱜᱼᱟ ᱛᱚ ᱚᱱᱟ ᱞᱟᱹᱜᱤᱫ ᱟᱞᱮ ᱟᱹᱰᱤ ᱡᱟᱹᱨᱩᱨᱤ ᱜᱮᱭᱟ ᱛᱟᱞᱮ ᱚᱱᱟ ᱞᱟᱹᱜᱤᱫ ᱡᱩᱫᱤ ᱟᱢ ᱴᱷᱮᱱ ᱢᱮᱱᱟᱜ ᱠᱷᱟᱡ ᱫᱚ ᱟᱞᱮ ᱟᱹᱰᱤ ᱞᱚᱜᱚᱱ ᱛᱮᱢ ᱵᱟᱰᱟᱭ ᱚᱪᱚ ᱞᱮᱭᱟ